ᱢᱟᱲᱟᱝ ᱡᱟᱦᱟᱸ ᱨᱤᱞ ᱠᱮᱢᱨᱟ ᱛᱮ ᱥᱩᱴ ᱦᱩᱭᱩᱜ ᱛᱟᱦᱮᱱᱟ ᱩᱱ ᱥᱚᱢᱚᱭ ᱫᱚ ᱵᱟᱝ ᱥᱩᱴ ᱦᱩᱭ ᱠᱟᱱᱟ ᱟᱨ ᱵᱟᱰᱟᱭᱟᱹᱧ ᱱᱮᱛᱟᱨ ᱫᱚ ᱚᱱᱟ ᱵᱟᱝ ᱞᱟᱜᱟᱜ ᱠᱟᱱᱟ ᱱᱮᱛᱟᱨ ᱫᱚ ᱠᱮᱢᱨᱟ ᱛᱮᱜᱮ ᱠᱷᱟᱹᱞᱤ ᱤᱭᱟᱹ ᱯᱷᱳᱴᱳ ᱜᱮ ᱛᱟᱦᱮᱱᱟ ᱱᱮᱛᱟᱨ ᱫᱚ ᱨᱤᱞ ᱠᱚᱫᱚ ᱵᱟᱝ ᱞᱟᱜᱟᱣ ᱦᱩᱭᱩᱜ ᱠᱟᱱᱟ ᱟᱫᱚ ᱚᱱᱟ ᱛᱮᱜᱮ ᱢᱟᱲᱟᱝ ᱟᱜ ᱟᱨ ᱱᱮᱛᱟᱨᱟᱜ ᱫᱚ ᱟᱹᱰᱤ ᱜᱮ ᱵᱷᱮᱜᱟᱨᱟ ᱟᱨ ᱱᱮᱛᱟᱨ ᱫᱚ ᱡᱟᱦᱟᱸ ᱡᱟᱦᱟᱸ ᱤᱭᱟᱹ ᱠᱚᱨᱮ ᱚᱱᱟ ᱪᱷᱚᱵᱤ ᱠᱚ ᱤᱭᱟᱹ ᱠᱟᱛᱮᱱ ᱚᱱᱟᱢ ᱤᱭᱟᱹ ᱫᱟᱲᱮᱭᱟᱜᱼᱟ ᱟᱨ ᱢᱟᱲᱟᱝ ᱫᱚ ᱚᱱᱠᱟ ᱫᱚ ᱵᱟᱝ ᱦᱩᱭᱩᱜ ᱛᱟᱦᱮᱱᱟ ᱟᱨ ᱚᱱᱟ ᱠᱮᱢᱨᱟ ᱨᱮ ᱨᱤᱞ ᱤᱭᱟᱹ ᱦᱩᱭᱩᱜ ᱛᱟᱦᱮᱱᱟ ᱟᱨ ᱱᱮᱛᱟᱨ ᱫᱚ ᱚᱱᱟ ᱠᱚᱫᱚ ᱵᱟᱝ ᱞᱟᱜᱟ ᱠᱟᱱᱟ ᱚᱱᱟᱛᱮ ᱢᱟᱲᱟᱝ ᱟᱜ ᱟᱨ ᱱᱮᱛᱟᱨᱟᱜ ᱫᱚ ᱟᱹᱰᱤ ᱵᱷᱮᱜᱟᱨ ᱜᱮ ᱦᱩᱭᱩᱜ ᱠᱟᱱᱟ ᱟᱨ ᱟᱹᱰᱤ ᱵᱷᱮᱜᱟᱨ ᱜᱮᱭᱟ ᱚᱱᱟᱛᱮᱧ ᱢᱮᱱᱮᱱ ᱢᱟᱲᱟᱝ ᱟᱜ ᱫᱚ ᱟᱹᱰᱤ ᱤᱭᱟᱹ ᱜᱮ ᱦᱩᱭᱩᱜ ᱛᱟᱦᱮᱱᱟ ᱚᱱᱟ ᱠᱷᱟᱹᱛᱤᱨ ᱚᱱᱟ ᱨᱤᱞ ᱞᱟᱜᱟᱣ ᱛᱮᱜᱮ ᱛᱟᱦᱮᱱ ᱤᱱᱠᱟᱹ ᱦᱤᱡᱩᱜᱼᱟ ᱟᱨ ᱱᱮᱛᱟᱨ ᱫᱚ ᱯᱷᱳᱱ ᱨᱮᱭᱟᱜ ᱠᱮᱢᱨᱟ ᱚᱱᱠᱟᱱᱟᱜ ᱜᱮ ᱢᱟᱱᱮ ᱨᱤᱞ ᱠᱚᱫᱚ ᱞᱟᱜᱟᱣ ᱵᱟᱝ ᱦᱩᱭᱜ ᱠᱟᱱ ᱛᱟᱦᱮᱱᱟ